ᱦᱮᱞᱳ ᱰᱨᱟᱭᱵᱷᱟᱨ ᱵᱟᱹᱵᱩ ᱚᱠᱟᱨᱮ ᱢᱮᱱᱟᱜ ᱢᱮᱭᱟ ᱤᱧᱟᱹᱜ ᱢᱟ ᱦᱚᱜᱼᱚᱸᱭ ᱠᱮᱱᱟ ᱠᱟᱴᱟ ᱦᱩᱭᱮᱱ ᱛᱤᱱ ᱜᱷᱟᱹᱲᱤᱡ ᱞᱟᱜᱟᱜᱼᱟ ᱟᱢᱟᱜ ᱦᱟᱹᱡᱩᱜ ᱛᱮ ᱱᱚᱰᱮ ᱚᱸᱻ ᱫᱚᱥ ᱢᱤᱱᱤᱴ ᱞᱟᱜᱟᱜᱼᱟ ᱴᱷᱤᱠ ᱜᱮᱭᱟ ᱤᱧ ᱫᱚ ᱦᱚᱜᱼᱚᱸᱭ ᱤᱥᱴᱟᱭᱤᱞ ᱵᱟᱡᱟᱨ ᱴᱷᱮᱡ ᱚᱱᱟ ᱴᱟᱣᱟᱨ ᱠᱷᱩᱱᱴᱤ ᱴᱷᱮᱱᱤᱧ ᱛᱤᱸᱜᱩ ᱟᱠᱟᱱᱟ ᱟᱨ ᱞᱚᱜᱚᱱ ᱩᱥᱟᱹᱨᱟ ᱚᱲᱟᱜ ᱨᱩᱭᱟᱹᱲᱚᱜ ᱦᱩᱭᱩᱜ ᱛᱤᱧᱟᱹ ᱚᱲᱟᱜ ᱠᱷᱚᱱ ᱦᱚᱠᱚ ᱯᱷᱳᱱᱟᱹᱧ ᱠᱟᱱᱟ ᱦᱮᱡ ᱵᱟᱲᱟ ᱜᱚᱫᱚᱜ ᱢᱮ ᱟᱪᱷᱟ ᱴᱷᱤᱠ ᱜᱮᱭᱟ ᱢᱟ ᱛᱚᱵᱮᱧ ᱫᱚᱦᱚᱭᱮᱫᱟ